ᱡᱚᱛᱚᱠᱷᱚᱱ ᱵᱷᱟᱨᱚᱛ ᱨᱮᱭᱟᱜ ᱞᱟᱹᱴᱩ ᱟᱸᱡᱷᱟᱴ ᱦᱩᱭᱩᱜ ᱠᱟᱱᱟ ᱦᱚᱭ ᱫᱟᱜ ᱚᱱᱟ ᱦᱚᱭ ᱫᱟᱜ ᱠᱷᱟᱹᱛᱤᱨ ᱟᱹᱰᱤ ᱢᱟᱨᱟᱝ ᱢᱟᱨᱟᱝ ᱡᱤᱱᱤᱥ ᱚᱜᱷᱚᱴᱚᱱ ᱜᱷᱚᱴᱟᱜ ᱠᱟᱱᱟ ᱱᱟᱹᱭ ᱨᱮ ᱥᱚᱢᱚᱭ ᱢᱚᱛᱚ ᱵᱤᱨ ᱨᱮ ᱱᱟᱹᱭ ᱨᱮ ᱥᱚᱢᱚᱭ ᱢᱚᱛᱚ ᱫᱟᱜ ᱦᱚᱸ ᱵᱟᱝ ᱛᱟᱦᱮᱱ ᱠᱟᱱᱟ ᱟᱨ ᱚᱱᱟ ᱚᱠᱛᱚ ᱨᱮ ᱦᱚᱭ ᱫᱟᱜ ᱦᱤᱡᱩᱜ ᱠᱟᱱᱟ ᱵᱤᱨ ᱦᱚᱸ ᱥᱤᱛᱩᱝ ᱛᱮ ᱨᱚᱸᱜᱚᱜ ᱠᱟᱱᱟ ᱩᱱᱠᱩ ᱫᱟᱨᱮ ᱱᱟᱹᱲᱤ ᱠᱚ ᱜᱩᱡᱩᱜ ᱠᱟᱱᱟ ᱡᱟᱹᱯᱩᱫ ᱫᱤᱱ ᱦᱚᱸ ᱵᱟᱭ ᱡᱟᱹᱯᱩᱫ ᱫᱟ ᱥᱤᱛᱩᱝ ᱫᱤᱱ ᱦᱚᱸ ᱵᱟᱝ ᱥᱤᱛᱩᱝᱫᱟ ᱡᱟᱨ ᱡᱚᱱᱱᱚ ᱟᱹᱰᱤ ᱥᱚᱢᱚᱥᱥᱟ ᱵᱮᱱᱟᱜ ᱠᱟᱱᱟ ᱥᱤᱛᱩᱝ ᱡᱮᱢᱚᱱ ᱦᱚᱭᱛᱳ ᱪᱟᱹᱛ ᱵᱟᱹᱭᱥᱟᱹᱠᱷᱮ ᱥᱤᱛᱩᱝᱼᱟ ᱚᱱᱟ ᱡᱟᱭᱜᱟᱨᱮ ᱵᱳᱭᱥᱟᱠᱷ ᱡᱳᱥᱴᱷᱚ ᱢᱟᱹᱦᱱᱟᱹ ᱥᱤᱛᱩᱝᱫᱟ ᱟᱥᱟᱲᱼᱥᱟᱱ ᱡᱟᱹᱯᱩᱫ ᱨᱮᱭᱟᱜ ᱞᱟᱹᱠᱛᱤ ᱚᱱᱟ ᱡᱟᱭᱜᱟ ᱨᱮ ᱯᱩᱥ ᱢᱟᱜᱽ ᱡᱟᱹᱯᱩᱫ ᱫᱟ ᱱᱚᱜᱼᱚᱱᱟ ᱢᱤᱫᱴᱟᱱ ᱟᱹᱰᱤ ᱢᱟᱨᱟᱝ ᱵᱚᱫᱚᱞ ᱧᱮᱞᱚᱜ ᱠᱟᱱᱟ